ᱟᱛᱳ ᱚᱲᱟᱜ ᱨᱮ ᱱᱚᱝᱠᱟᱧ ᱧᱮᱞ ᱟᱠᱟᱫᱟ ᱫᱟᱜ ᱢᱮᱥᱟ ᱜᱩᱨᱤᱡᱽ ᱫᱚ ᱵᱟᱨ ᱞᱮᱠᱟᱛᱮ ᱦᱩᱭᱩᱜᱼᱟ ᱢᱤᱫ ᱫᱚ ᱥᱮᱛᱟᱜ ᱨᱮ ᱚᱲᱟᱜ ᱫᱩᱭᱟᱹᱨ ᱨᱮ ᱢᱟᱹᱰᱳᱞᱤ ᱦᱩᱭᱩᱜᱼᱟ ᱟᱨ ᱢᱤᱫ ᱫᱚ ᱨᱟᱪᱟ ᱠᱚ ᱜᱩᱨᱤᱡᱽ ᱦᱩᱭᱩᱜᱼᱟ ᱦᱟᱯᱲᱟᱢ ᱠᱚᱠᱚ ᱞᱟᱹᱭᱟᱠᱟᱫᱟ ᱥᱮᱛᱟᱜ ᱨᱮ ᱚᱲᱟᱜ ᱫᱩᱭᱟᱹᱨ ᱮᱢ ᱢᱟᱹᱰᱳᱞᱤ ᱞᱮᱠᱷᱟᱱ ᱚᱱᱟ ᱫᱚ ᱪᱟᱸᱫᱚᱢ ᱚᱨ ᱟᱬᱜᱚᱭᱮ ᱠᱟᱱᱟ ᱩᱱᱤ ᱜᱮ ᱚᱲᱟᱜ ᱥᱚᱝᱥᱟᱨ ᱨᱮᱭᱟᱜ ᱵᱷᱟᱹᱜᱮ ᱵᱟᱹᱲᱤᱡ ᱮ ᱧᱮᱞ ᱫᱟᱨᱟᱢᱟ ᱨᱟᱪᱟ ᱫᱚ ᱱᱚᱣᱟ ᱠᱟᱨᱚᱱ ᱛᱮᱜᱮ ᱵᱚᱱ ᱜᱩᱨᱤᱡᱟ ᱨᱟᱪᱟᱨᱮ ᱡᱟᱦᱟᱱ ᱡᱤᱵᱟᱱᱩ ᱥᱮ ᱠᱤᱴᱱᱟᱥᱚᱠ ᱠᱚ ᱛᱟᱦᱮᱱ ᱠᱷᱟᱱ ᱚᱱᱟ ᱛᱮᱵᱚᱱ ᱜᱩᱨᱤᱡᱽ ᱯᱷᱟᱨᱪᱟᱭᱟ ᱪᱮᱫᱟᱜ ᱥᱮ ᱜᱩᱨᱤᱡᱽ ᱨᱮᱫᱚ ᱱᱚᱝᱠᱟᱱ ᱤᱥᱤᱰ ᱢᱮᱱᱟᱜᱼᱟ ᱵᱚᱸᱜᱟ ᱵᱳᱨᱳ ᱨᱮ ᱦᱚᱸ ᱵᱚᱱ ᱜᱩᱨᱤᱡᱽ ᱯᱷᱟᱨᱪᱟᱭᱟ ᱟᱵᱚᱨᱮᱱ ᱵᱚᱸᱜᱟ ᱵᱳᱨᱳ ᱫᱚ ᱟᱹᱰᱤ ᱠᱚ ᱥᱚᱛᱭᱟᱣᱟ ᱚᱱᱟᱛᱮ ᱞᱟᱦᱟ ᱵᱚᱱ ᱜᱤᱨᱤᱡᱽ ᱥᱟᱯᱷᱟᱭᱟ ᱛᱟᱨᱯᱚᱨ ᱚᱸᱰᱮᱵᱚᱱ ᱵᱚᱸᱜᱟ ᱵᱳᱨᱳᱜᱼᱟ ᱜᱚᱡᱽ ᱜᱩᱨ ᱨᱮᱦᱚᱸ ᱜᱩᱨᱤᱡᱽ ᱟᱵᱚᱱ ᱪᱮᱫᱟᱜ ᱥᱮ ᱡᱟᱦᱟᱸ ᱛᱤᱱᱟᱹᱢ ᱯᱟᱭᱨᱟ ᱥᱟᱯᱷᱟᱜ ᱨᱮᱦᱚᱸ ᱨᱟᱪᱟ ᱠᱚ ᱜᱩᱨᱤᱡᱽ ᱛᱮ ᱵᱟᱝ ᱜᱩᱨᱤᱡᱽ ᱞᱮᱠᱷᱟᱱ ᱚᱱᱟ ᱪᱷᱩᱛ ᱫᱚ ᱵᱟᱝ ᱢᱮᱴᱟᱜᱼᱟ ᱟᱨ ᱜᱤᱫᱽᱨᱟᱹ ᱠᱚ ᱡᱟᱱᱟᱢ ᱞᱮᱱ ᱨᱮᱦᱚᱸ ᱩᱱᱦᱚᱸ ᱚᱲᱟᱜ ᱨᱟᱪᱟᱵᱚᱱ ᱜᱩᱨᱤᱡᱽ ᱯᱷᱟᱨᱪᱟᱭᱟ